ᱦᱮᱞᱳ ᱟᱢ ᱚᱱᱟ ᱢᱩᱨᱢᱩ ᱨᱮᱥᱴᱩᱨᱮᱱᱴ ᱠᱷᱚᱱᱮᱢ ᱞᱟᱹᱭᱮᱜᱼᱟ ᱥᱮ ᱤᱧ ᱠᱚᱱᱰᱤ ᱠᱷᱚᱡᱟᱜ ᱥᱩᱨᱩᱠᱩᱱᱤ ᱢᱩᱨᱢᱩᱧ ᱞᱟᱹᱭᱮᱜᱼᱟ ᱠᱤᱪᱷᱩ ᱜᱷᱟᱹᱲᱤᱡ ᱢᱟᱲᱟᱝ ᱜᱮ ᱚᱸᱰᱮ ᱚᱰᱟᱨ ᱞᱮᱫᱟᱹᱧ ᱛᱟᱦᱮᱸᱫ ᱤᱰᱞᱤ ᱟᱨ ᱫᱷᱚᱥᱟ ᱟᱨ ᱩᱱᱟᱹᱜ ᱜᱷᱟᱹᱲᱤᱡ ᱦᱩᱭᱮᱱ ᱨᱮᱦᱚᱸ ᱵᱟᱭ ᱥᱮᱴᱮᱨᱟᱠᱟᱱᱟ ᱟᱢ ᱡᱟᱦᱟᱸᱭ ᱰᱮᱞᱤᱵᱷᱟᱹᱨᱤᱣᱟᱞᱟ ᱡᱟᱦᱟᱸᱭ ᱚᱲᱟᱜᱼᱚᱲᱟᱜᱼᱮᱭ ᱥᱮᱴᱮᱨᱟ ᱩᱱᱤ ᱜᱮ ᱠᱟᱹᱴᱤᱡ ᱯᱷᱳᱱ ᱠᱟᱛᱮ ᱠᱩᱞᱤᱭᱮᱵᱮᱱ ᱥᱮ ᱡᱮ ᱛᱤᱱᱟᱹᱜᱼᱮ ᱜᱷᱟᱹᱲᱤᱠᱚᱜᱼᱟ ᱢᱮᱱᱛᱮ ᱟᱨ ᱤᱱᱟᱹᱜ ᱜᱷᱟᱹᱲᱤᱠ ᱦᱩᱭᱮᱱᱟ ᱨᱮᱸᱜᱮᱡ ᱦᱚᱸ ᱵᱩᱡᱷᱟᱹᱜ ᱠᱟᱱᱟ ᱛᱚ ᱠᱟᱹᱴᱤᱡ ᱯᱷᱳᱱ ᱠᱟᱛᱮ ᱦᱩᱱᱟᱹᱝ ᱮᱢ ᱠᱩᱞᱤ ᱧᱚᱜᱮᱭᱟ ᱡᱮ ᱛᱤᱱᱟᱹᱜᱼᱮᱢ ᱜᱷᱟᱹᱲᱤᱠ ᱠᱮᱜᱼᱟ ᱥᱮ ᱪᱮᱫ ᱚᱥᱩᱵᱤᱫᱟ ᱠᱚ ᱦᱩᱭᱮᱱᱟ ᱛᱤᱱᱟᱹᱜ ᱜᱷᱟᱹᱲᱤᱠ ᱨᱮᱢ ᱥᱮᱴᱮᱨᱚᱜᱼᱟ ᱠᱟᱹᱴᱤᱡ ᱯᱷᱳᱱ ᱠᱟᱛᱮ ᱦᱩᱱᱟᱹᱝ ᱠᱩᱞᱤ ᱧᱚᱜᱮᱭᱟᱢ ᱟᱨ ᱤᱧ ᱜᱮ ᱞᱚᱜᱚᱱ ᱫᱷᱟᱨᱟᱢ ᱞᱟᱹᱭ ᱨᱩᱣᱟᱹᱲᱟᱹᱧᱟᱹ ᱦᱩᱱᱟᱹᱝ